ᱟᱢ ᱵᱟᱥ ᱵᱟᱞᱟ ᱢᱩᱨᱢᱩ ᱠᱟᱱᱟᱢ ᱦᱮᱸ ᱱᱚᱰᱮ ᱱᱟᱣᱟᱰᱤ ᱠᱷᱚᱱ ᱤᱧ ᱞᱟᱹᱭᱫᱟ ᱥᱤᱢᱚᱛᱤ ᱵᱟᱥ ᱮᱢ ᱟᱹᱜᱩᱭᱟ ᱵᱟᱨᱭᱟ ᱨᱳᱵ ᱵᱟᱨ ᱛᱟᱵ ᱠᱟᱛᱮᱫ ᱫᱚᱥ ᱛᱟᱹᱨᱤᱠᱷ ᱟᱞᱮ ᱞᱩᱜᱩᱼᱵᱩᱨᱩ ᱞᱮ ᱪᱟᱞᱟᱜᱼᱟ ᱫᱟᱬᱟᱱ ᱛᱤᱱᱟᱹᱜ ᱜᱟᱱ ᱵᱷᱟᱲᱟᱢ ᱦᱟᱛᱟᱣ ᱠᱮᱭᱟ ᱦᱮᱸ ᱪᱟᱞᱟᱜ ᱟᱞᱮ ᱯᱟᱸᱪᱴᱟ ᱡᱚᱠᱷᱚᱱ ᱮᱢ ᱟᱹᱜᱩᱭᱟ ᱯᱩᱱ ᱫᱤᱱ ᱞᱟᱜᱟᱣ ᱞᱮᱭᱟ ᱪᱟᱞᱟᱜ ᱟᱞᱮ ᱢᱤᱫ ᱫᱤᱱ ᱧᱮᱞ ᱟᱞᱮ ᱵᱟᱨ ᱫᱤᱱ ᱜᱟᱱ ᱟᱨ ᱦᱤᱡᱩᱜ ᱦᱤᱞᱳᱜ ᱦᱮᱸ ᱟᱢ ᱟᱹᱜᱩᱭ ᱜᱮᱭᱟᱢ ᱟᱨ ᱵᱟᱥ ᱦᱚᱸ ᱵᱷᱟᱹᱜᱤ ᱧᱚᱜ ᱟᱜ ᱮᱢ ᱠᱩᱞᱟ ᱢᱚᱡᱽ ᱧᱚᱜ ᱟᱜ ᱟᱨ ᱰᱟᱭᱵᱷᱟᱨ ᱦᱚᱸ ᱢᱚᱡᱽ ᱧᱚᱜ ᱮᱢ ᱠᱩᱞ ᱠᱟᱹᱠᱤᱱᱟ ᱡᱮᱢᱚᱱ ᱦᱚᱨ ᱵᱤᱨ ᱨᱮ ᱚᱥᱩᱵᱤᱫᱷᱟ ᱵᱟᱝ ᱦᱩᱭᱩᱜ ᱛᱟᱞᱮᱭᱟ ᱵᱟᱠᱷᱟᱱ ᱧᱩ ᱢᱟᱛᱟᱞᱮᱢ ᱠᱩᱞ ᱠᱟᱹᱠᱤᱱᱟ ᱢᱚᱡᱽ ᱛᱮᱦᱚᱸ ᱵᱟᱹᱠᱤᱱ ᱤᱫᱤᱭᱟ ᱚᱱᱟ ᱠᱚᱨᱮ ᱟᱨ ᱱᱚᱜᱼᱚᱭ ᱟᱞᱮ ᱞᱮ ᱪᱟᱞᱟᱣ ᱠᱚᱜᱼᱟ ᱢᱚᱡᱽ ᱦᱚᱸᱛᱚ ᱵᱟᱞᱮ ᱟᱹᱭᱠᱟᱹᱣᱟ ᱵᱟᱠᱷᱟᱱ ᱟᱨ ᱛᱤᱱᱟᱹ ᱜᱟᱱ ᱯᱚᱭᱥᱟ ᱠᱚᱢ ᱦᱟᱛᱟᱣᱟ ᱱᱚᱜᱼᱚᱭ ᱤᱧ ᱠᱩᱞᱟᱢ ᱠᱟᱱᱟ ᱛᱮᱦᱮᱧ ᱟᱨ ᱩᱱ ᱦᱤᱞᱳᱜ ᱜᱮᱦᱟᱸᱜ ᱰᱟᱭᱵᱷᱟᱨ ᱵᱟᱹᱠᱤ ᱫᱚᱞᱮ ᱮᱢᱟᱣ ᱠᱤᱱᱟ ᱵᱟᱫ ᱵᱟᱹᱠᱤ ᱫᱚ